ᱦᱮᱸᱥ ᱟᱪᱪᱷᱟ ᱡᱚᱦᱟᱨ ᱜᱮ ᱫᱷᱚᱨᱚᱢ ᱟᱹᱨᱤ ᱥᱮ ᱫᱷᱚᱨᱚᱢ ᱨᱮᱱᱟᱜ ᱡᱟᱹᱛᱤᱭᱟᱹᱨᱤ ᱞᱟᱹᱭᱛᱮ ᱢᱤᱫᱼᱵᱟᱨ ᱠᱟᱛᱷᱟᱧ ᱨᱚᱲᱮᱫ ᱛᱟᱵᱚᱱᱟ ᱫᱷᱚᱨᱚᱢ ᱜᱮ ᱟᱵᱚᱣᱟᱜ ᱡᱟᱹᱛᱤᱭᱟᱹᱨᱤ ᱨᱮᱭᱟᱜ ᱢᱟᱱᱮ ᱫᱷᱚᱨᱚᱢ ᱜᱮ ᱫᱷᱚᱨᱚᱢ ᱞᱟᱹᱭᱛᱮᱜᱮ ᱡᱤᱭᱚᱱ ᱵᱚᱱ ᱠᱷᱟᱸᱰᱟᱣᱮᱫᱟ ᱡᱟᱦᱟᱸ ᱨᱮᱵᱚᱱ ᱪᱟᱞᱟᱜᱼᱟ ᱦᱚᱨᱛᱮ ᱵᱤᱨᱛᱮ ᱫᱷᱚᱨᱚᱢ ᱟᱹᱱᱤᱡ ᱫᱷᱚᱨᱚᱢ ᱜᱩᱨᱩ ᱜᱮᱵᱚᱱ ᱡᱚᱦᱟᱨᱟᱭᱟ ᱟᱨ ᱨᱩᱣᱟᱹᱲ ᱨᱮᱦᱚᱸ ᱫᱷᱚᱨᱚᱢ ᱜᱩᱨᱩ ᱜᱮ ᱟᱵᱚ ᱵᱚᱱ ᱦᱮᱡ ᱠᱟᱛᱮ ᱥᱟᱸᱫᱮᱥ ᱵᱚᱱ ᱦᱟᱹᱴᱤᱧᱟᱭᱟ ᱡᱮ ᱢᱟ ᱱᱟᱯᱟᱭ ᱛᱮ ᱪᱟᱞᱟᱜ ᱟᱵᱚᱱ ᱱᱟᱯᱟᱭ ᱛᱮ ᱨᱩᱣᱟᱹᱲ ᱦᱤᱡᱩᱜ ᱟᱵᱚᱱ ᱫᱷᱤᱨᱤ ᱡᱟᱸᱜᱟ ᱫᱷᱤᱨᱤ ᱢᱮᱬᱦᱮᱫ ᱡᱟᱸᱜᱟ ᱢᱮᱬᱦᱮᱫ ᱛᱤᱱ ᱟᱯᱟᱭ ᱛᱮᱞᱮ ᱨᱩᱣᱟᱹᱲ ᱦᱤᱡᱩᱜ ᱢᱟ ᱚᱱᱠᱟ ᱜᱮ ᱡᱟᱦᱟᱸᱭ ᱫᱷᱚᱨᱚᱢ ᱜᱩᱨᱩ ᱥᱮ ᱫᱷᱚᱨᱚᱢ ᱨᱮᱢ ᱢᱟᱱᱟᱣᱮᱠᱟᱱᱟ ᱩᱱᱤ ᱫᱚ ᱱᱤᱡᱮ ᱴᱷᱮᱱ ᱜᱮ ᱢᱤᱫᱴᱮᱱ ᱠᱟᱛᱮ ᱫᱷᱚᱨᱢᱚ ᱢᱮᱱᱟᱜᱼᱟ ᱵᱟᱥᱛᱚᱵ ᱜᱮ ᱤᱧ ᱫᱷᱚᱨᱚᱢᱤᱧ ᱢᱟᱱᱟᱣᱟ ᱢᱟᱱᱟᱣᱤᱫᱟᱹᱧ ᱚᱱᱟ ᱜᱮ ᱦᱩᱭᱩᱜ ᱠᱟᱱᱟ ᱵᱟᱥᱛᱚᱵ ᱡᱤᱱᱤᱥ ᱨᱮᱜᱮ ᱫᱷᱚᱨᱢᱚ ᱫᱷᱚᱨᱚᱢ ᱞᱟᱹᱭᱛᱮ ᱤᱧ ᱦᱚᱸ ᱢᱤᱫᱼᱵᱟᱨ ᱠᱟᱛᱷᱟᱧ ᱨᱚᱲ ᱛᱟᱵᱚᱱᱟ ᱫᱷᱚᱨᱚᱢ ᱫᱚ ᱫᱷᱚᱨᱚᱢ ᱜᱩᱨᱩ ᱠᱚ ᱡᱟᱦᱟᱸ ᱠᱚ ᱵᱟᱸᱠᱷᱮᱬ ᱦᱚᱴᱚ ᱠᱟᱫᱟ ᱚᱱᱟ ᱜᱮ ᱦᱩᱭᱩᱜ ᱠᱟᱱᱟ ᱡᱟᱛᱮ ᱟᱵᱚ ᱵᱚᱱ ᱱᱚᱣᱟ ᱫᱷᱚᱨᱚᱢ ᱟᱹᱨᱤᱵᱚᱱ ᱡᱤᱭᱟᱹᱣ ᱫᱚᱦᱚ ᱫᱟᱲᱮᱭᱟᱜᱼᱟ ᱟᱨ ᱫᱷᱚᱨᱚᱢ ᱵᱚᱱ ᱵᱟᱧᱪᱟᱣ ᱫᱟᱲᱮᱭᱟᱜ ᱱᱚᱣᱟ ᱜᱷᱟᱨᱚᱸᱡᱽ ᱫᱟᱱᱟᱝ ᱨᱮ ᱡᱟᱦᱟᱸ ᱠᱚ ᱢᱮᱱᱟ ᱠᱟ ᱚᱱᱟ ᱠᱚᱜᱮ ᱟᱵᱚ ᱡᱚᱛᱚ ᱜᱮ ᱱᱚᱜᱼᱚ ᱱᱚᱣᱟ ᱜᱟᱯᱟᱞᱢᱟᱨᱟᱣ ᱠᱟᱛᱮ ᱵᱚᱱ ᱯᱟᱥᱱᱟᱣ ᱢᱟ ᱫᱷᱚᱨᱚᱢ ᱪᱮᱫ ᱠᱟᱱᱟ ᱫᱷᱚᱨᱚᱢ ᱵᱟᱝ ᱛᱟᱦᱮᱱ ᱠᱷᱟᱱ ᱪᱤᱠᱟᱹᱜᱼᱟ ᱫᱷᱚᱨᱚᱢ ᱨᱮᱜᱮ ᱫᱟᱲᱮ ᱟᱨ ᱫᱟᱲᱮ ᱜᱮ ᱫᱷᱚᱱ ᱡᱟᱦᱟᱸ ᱠᱷᱚᱱ ᱜᱮᱢ ᱩᱰᱩᱠᱚᱜᱼᱟ ᱛᱚᱦᱚᱫᱚᱜᱼᱟᱢ ᱪᱟᱹᱴᱤᱡᱚᱜᱼᱟᱢ ᱢᱮᱱᱠᱷᱟᱱ ᱚᱱᱮ ᱡᱮᱢ ᱡᱚᱦᱟᱨᱟᱭᱟ ᱡᱚᱦᱟᱨ ᱢᱮᱱᱛᱮ ᱡᱚᱦᱟᱨ ᱜᱮ ᱢᱟᱨᱟᱝ ᱵᱩᱨᱩ ᱡᱟᱦᱮᱨ ᱟᱭᱩ ᱦᱩᱸ ᱟᱫᱚ ᱫᱷᱚᱨᱚᱢ ᱜᱩᱨᱩ ᱫᱚ ᱟᱵᱚᱨᱮᱱ ᱩᱱᱠᱩ ᱜᱮ ᱫᱷᱚᱨᱚᱢ ᱜᱩᱨᱩ ᱫᱚ ᱫᱷᱚᱨᱚᱢ ᱦᱚᱨᱛᱮ ᱡᱟᱦᱟᱸᱭᱮ ᱟᱹᱭᱩᱨ ᱢᱮᱭᱟ ᱫᱷᱚᱨᱚᱢ ᱦᱚᱨᱛᱮ ᱡᱟᱦᱟᱸᱭᱮ ᱥᱩᱛᱩᱜ ᱢᱮᱭᱟ ᱩᱱᱤᱜᱮᱭ ᱦᱩᱭᱩᱜ ᱠᱟᱱᱟᱭ ᱫᱷᱚᱨᱢᱚ ᱜᱩᱨᱩ ᱜᱚ ᱟᱨ ᱵᱟᱵᱟ ᱩᱱᱠᱤᱱ ᱜᱮᱛᱚ ᱟᱵᱚ ᱟᱹᱭᱩᱨ ᱥᱩᱛᱩᱜ ᱩᱱᱠᱤᱱ ᱜᱮ ᱱᱟᱯᱟᱭ ᱦᱚᱨ ᱛᱮᱠᱤᱱ ᱤᱫᱤ ᱵᱚᱱᱟ ᱩᱱᱠᱤᱱᱟᱜ ᱟᱹᱭᱩᱨ ᱛᱮᱜᱮ ᱩᱱᱠᱤᱱᱟᱜ ᱨᱚᱲ ᱛᱮᱜᱮ ᱠᱚ ᱪᱮᱫ ᱟᱵᱚᱱ ᱠᱟᱱᱟ ᱱᱟᱯᱟᱭ ᱦᱚᱨ ᱛᱮᱵᱚᱱ ᱛᱟᱲᱟᱢ ᱟᱜᱩᱭᱮᱫᱟ ᱚᱱᱠᱟ ᱜᱮ ᱦᱟᱯᱮᱱ ᱟᱵᱚᱨᱮᱱ ᱦᱟᱯᱮᱱ ᱫᱤᱱ ᱨᱮᱱ ᱡᱟᱦᱟᱸᱭ ᱠᱚᱠᱚ ᱦᱤᱡᱩᱜ ᱠᱟᱱᱟ ᱩᱱᱠᱩ ᱦᱚᱸ ᱡᱮᱢᱚᱱ ᱱᱚᱣᱟ ᱫᱷᱚᱨᱚᱢ ᱫᱟᱲᱮ ᱫᱚᱦᱚ ᱠᱟᱛᱮᱫ ᱥᱮ ᱱᱟᱯᱟᱭ ᱦᱚᱨ ᱛᱮᱠᱚ ᱛᱟᱲᱟᱢ ᱤᱫᱤ ᱢᱟ ᱱᱚᱣᱟ ᱜᱮ ᱦᱩᱭᱩᱜ ᱠᱟᱱᱟ ᱫᱷᱚᱨᱚᱢ ᱫᱷᱚᱨᱚᱢ ᱜᱩᱨᱩ ᱡᱟᱦᱟᱸᱭ ᱢᱮᱱ ᱠᱟᱫᱟ ᱚᱱᱟ ᱜᱮ ᱟᱵᱚ ᱦᱚᱸ ᱱᱤᱛ ᱦᱚᱸᱵᱚᱱ ᱢᱮᱱ ᱮᱫᱟ ᱟᱫᱚ ᱵᱟᱵᱚᱱ ᱵᱟᱪᱷᱱᱟᱣ ᱫᱟᱲᱮᱣᱟᱭ ᱠᱟᱱᱟ ᱚᱠᱚᱭᱴᱟᱜ ᱠᱟᱱᱟᱭ ᱫᱷᱚᱨᱚᱢ ᱜᱩᱨᱩ ᱟᱨ ᱵᱟᱝᱠᱷᱟᱱ ᱫᱷᱚᱨᱚᱢ ᱜᱩᱨᱩ ᱫᱚ ᱢᱮᱱᱟᱭ ᱜᱮᱭᱟ ᱟᱯᱱᱟᱨ ᱟᱯᱱᱟᱨ ᱜᱷᱟᱨᱚᱸᱡᱽ ᱨᱮ ᱡᱚᱛᱚ ᱦᱚᱲ ᱨᱮᱱ ᱜᱮ ᱫᱷᱚᱨᱚᱢ ᱜᱩᱨᱩ ᱢᱮᱱᱟᱭᱟ ᱟᱫᱚ ᱢᱮᱱᱠᱷᱟᱱ ᱡᱟᱦᱟᱸᱭ ᱡᱟᱦᱟᱸᱞᱮᱠᱟ ᱵᱚᱱ ᱵᱩᱡ ᱫᱟᱲᱮᱭᱟᱜ ᱠᱟᱱᱟ ᱟᱢᱟᱜ ᱚᱲᱟᱜ ᱨᱮ ᱟᱢᱨᱮᱱ ᱫᱷᱚᱨᱚᱢ ᱜᱩᱨᱩ ᱟᱢᱮᱢ ᱢᱟᱱᱟᱣᱮ ᱠᱟᱱᱟ ᱤᱧ ᱢᱟᱱᱟᱣᱮ ᱠᱟᱱᱟ ᱡᱚᱛᱚ ᱦᱚᱲ ᱜᱮ ᱱᱚᱝᱠᱟ ᱢᱟᱱᱟᱣ ᱠᱟᱛᱮ ᱵᱚᱱ ᱡᱤᱭᱚᱱ ᱵᱚᱱ ᱠᱷᱟᱸᱰᱟᱣᱮᱫᱟ ᱛᱚ ᱡᱤᱭᱚᱱ ᱠᱷᱟᱸᱰᱟᱣ ᱡᱟᱦᱟᱸᱱᱟᱜ ᱮᱴᱠᱮᱴᱚᱬᱮ ᱯᱟᱲᱟᱜ ᱠᱟᱱ ᱨᱮᱦᱚᱸ ᱩᱱᱜᱷᱟᱹᱲᱤᱡ ᱫᱚ ᱚᱱᱟ ᱜᱮᱵᱚᱱ ᱧᱩᱢ ᱦᱟᱞᱟᱝ ᱮᱫᱟ ᱡᱮ ᱡᱟᱠ ᱜᱮ ᱫᱷᱚᱨᱚᱢ ᱜᱩᱨᱩ ᱱᱟᱯᱟᱭ ᱛᱤᱧ ᱛᱟᱦᱮᱸ ᱠᱚᱜ ᱢᱟ ᱱᱟᱯᱟᱭ ᱛᱤᱧ ᱦᱤᱡᱩᱜ ᱢᱟ ᱥᱮᱱᱚᱜ ᱢᱟ ᱱᱟᱯᱟᱭ ᱛᱮ ᱤᱧᱟᱹᱝ ᱜᱤᱫᱟᱹᱨ ᱠᱚᱨᱮ ᱡᱟᱭ ᱠᱚᱨᱟ ᱞᱟᱹᱛᱤᱼᱯᱩᱛᱤ ᱱᱟᱯᱟ ᱛᱮ ᱚᱞᱚᱜ ᱯᱟᱲᱦᱟᱣ ᱠᱚ ᱥᱮᱬᱟᱭ ᱢᱟ ᱟᱢᱜᱤᱧ ᱥᱮᱵᱟᱼᱫᱮᱵᱟᱣᱟᱢ ᱠᱟᱱᱟ ᱫᱷᱚᱨᱚᱢ ᱜᱩᱨᱩ ᱫᱚ ᱟᱵᱚ ᱥᱮᱫᱟᱭ ᱨᱮ ᱠᱚ ᱢᱮᱱ ᱦᱚᱴᱚᱣᱟᱠᱟᱫᱟ ᱡᱮ ᱫᱷᱚᱨᱚᱢ ᱫᱚ ᱫᱷᱚᱨᱚᱢ ᱜᱮ ᱡᱟᱦᱟᱸᱭ ᱵᱚᱱ ᱢᱟᱱᱟᱣᱮᱫᱟ ᱵᱟᱥᱛᱚᱵ ᱜᱮ ᱚᱱᱟ ᱜᱮ ᱦᱩᱭᱩᱜ ᱠᱟᱱᱟ ᱫᱷᱚᱨᱢᱚ ᱫᱚ ᱟᱢᱟᱜ ᱫᱷᱚᱨᱚᱢ ᱟᱢ ᱴᱷᱮᱱ ᱜᱮ ᱫᱷᱚᱨᱚᱢ ᱜᱩᱨᱩ ᱡᱟᱦᱟᱸᱭ ᱡᱟᱦᱟᱸ ᱴᱟᱜ ᱮ ᱢᱟᱱᱟᱣᱮ ᱠᱟᱱ ᱩᱱᱤ ᱜᱮᱭ ᱦᱩᱭᱩᱜ ᱠᱟᱱᱟ ᱫᱷᱚᱨᱚᱢ ᱜᱩᱨᱩ ᱦᱮᱸ ᱟᱫᱚ ᱱᱤᱭᱟᱹ ᱠᱚ ᱥᱟᱢᱟᱝ ᱠᱟᱛᱮ ᱡᱟᱜᱮ ᱢᱤᱫᱼᱵᱟᱨ ᱠᱟᱛᱷᱟᱧ ᱞᱟᱹᱭ ᱥᱚᱫᱚᱨᱟᱫ ᱵᱚᱱᱟ ᱟᱫᱚ ᱢᱟ ᱱᱚᱣᱟ ᱞᱟᱹᱭ ᱛᱮ ᱡᱚᱛᱚ ᱦᱚᱲ ᱫᱤᱥᱦᱩᱫᱤᱥ ᱫᱚᱦᱚᱭ ᱢᱟ ᱟᱨ ᱟᱹᱛᱩ ᱴᱚᱞᱟ ᱨᱮᱦᱚᱸ ᱫᱷᱚᱨᱚᱢ ᱪᱟᱨᱪᱟ ᱥᱮ ᱪᱟᱨᱪᱟᱣ